ᱤᱧ ᱫᱚᱹᱧ ᱞᱟᱹᱭᱮᱫᱟ ᱱᱚᱣᱟ ᱨᱩᱜᱽᱲᱩ ᱜᱷᱩᱴᱩ ᱠᱷᱚᱡ ᱤᱧ ᱞᱟᱹᱭᱮᱫᱟ ᱟᱢ ᱠᱤ ᱰᱟᱠᱛᱟᱨ ᱠᱟᱱᱟᱢ ᱢᱮᱱᱮᱫᱟᱹᱧ ᱤᱧ ᱫᱚ ᱨᱩᱜᱽᱲᱩ ᱜᱷᱩᱴᱩ ᱠᱷᱚᱡ ᱤᱧ ᱞᱟᱹᱭᱮᱫᱟ ᱟᱢ ᱠᱤ ᱰᱟᱠᱛᱟᱨ ᱠᱟᱱᱟᱢ ᱚᱱᱟ ᱜᱮᱧ ᱢᱮᱱᱮᱫᱟ ᱟᱞᱮᱨᱮᱱ ᱜᱟᱹᱭ ᱢᱤᱫᱴᱮᱱ ᱚᱥᱩᱵᱤᱫᱟ ᱜᱮ ᱢᱮᱱᱟᱭᱟ ᱢᱟᱱᱮ ᱨᱩᱭᱟᱹᱜ ᱠᱟᱱᱟᱭ ᱫᱟᱜ ᱛᱮᱫ ᱠᱚ ᱵᱟᱭ ᱧᱩᱭᱮᱫᱟ ᱜᱷᱟᱥ ᱦᱚᱸ ᱵᱟᱭ ᱟᱛᱤᱧ ᱮᱫᱟ ᱟᱫᱚ ᱦᱮᱸ ᱦᱮᱸ

ᱦᱮᱸ ᱦᱮᱸ ᱦᱮᱸ ᱛᱚ ᱚᱱᱟ ᱜᱮ ᱟᱫᱚ ᱦᱮᱸ ᱛᱚ ᱵᱟᱭᱨᱮ ᱨᱮ ᱦᱮᱱᱟᱜ ᱢᱮᱭᱟ ᱛᱟᱦᱚᱞᱮ ᱴᱷᱤᱠ ᱜᱮᱭᱟ ᱫᱟᱠᱛᱟᱨ ᱠᱟᱱ ᱜᱮᱭᱟᱢ ᱦᱮᱸ ᱛᱚ ᱛᱟᱲᱟ ᱛᱟᱹᱲᱤᱢ ᱦᱤᱡᱩᱜᱼᱟ ᱪᱮᱫᱟᱜ ᱥᱮ ᱚᱥᱩᱵᱤᱫᱟ ᱧᱮᱞ ᱛᱮ ᱟᱞᱮ ᱦᱚᱸ ᱵᱷᱟᱞᱮ ᱵᱟᱞᱮ ᱵᱩᱡᱽ ᱮᱫᱟ ᱟᱫᱚ ᱚᱲᱟᱜ ᱮᱢ ᱨᱩᱭᱟᱹᱲ ᱞᱮᱱᱠᱷᱟᱡ ᱪᱟᱲᱜᱮᱢ ᱦᱤᱡᱩᱜᱼᱟ ᱦᱳᱭ ᱥᱮ ᱦᱮᱸ ᱛᱚ ᱟᱫᱚ ᱵᱟᱭᱨᱮ ᱦᱮᱱᱟᱜ ᱢᱮᱭᱟ ᱚᱲᱟᱜ ᱮᱢ ᱨᱩᱭᱟᱹᱲ ᱞᱮᱱᱠᱷᱟᱡ ᱜᱮ ᱦᱟᱜ ᱟᱢ ᱯᱷᱳᱱ ᱛᱮ ᱠᱟᱛᱷᱟ ᱦᱩᱭᱩᱜᱼᱟ ᱟᱫᱚᱧ ᱦᱮᱡ ᱟᱠᱟᱱᱟ ᱢᱟ ᱚᱲᱟᱜ ᱨᱮᱜᱮ ᱛᱟᱦᱮᱱ ᱯᱮ ᱚᱱᱠᱟᱢ ᱞᱟᱹᱭ ᱟᱞᱮᱭᱟ ᱚᱲᱟᱜ ᱨᱮᱜᱮ ᱞᱮ ᱛᱟᱦᱮᱱᱟ ᱟᱨᱮᱢ ᱦᱤᱡᱩᱜᱼᱟ ᱟᱨ ᱧᱮᱞᱮᱭᱟᱢ ᱪᱮᱫ ᱞᱮᱠᱟ ᱰᱟᱠᱛᱟᱨ ᱪᱷᱟᱲᱟ ᱛᱚ ᱟᱞᱮ ᱰᱚ ᱵᱟᱞᱮ ᱵᱩᱡᱷᱟᱹᱣ ᱧᱟᱢ ᱰᱟᱲᱮᱭᱟᱜ ᱠᱟᱱᱟ ᱟᱢ ᱵᱟᱢ ᱦᱮᱡ ᱞᱮᱱ ᱠᱷᱟᱡ ᱪᱮᱠᱟ ᱛᱟᱭ ᱦᱮᱸ ᱰᱟᱠᱛᱟᱨ ᱪᱷᱟᱲᱟ ᱛᱚ ᱟᱞᱮ ᱫᱚ ᱵᱟᱞᱮ ᱵᱩᱡᱷᱟᱹᱣ ᱫᱟᱲᱮᱭᱟᱜ ᱠᱟᱱᱟ ᱟᱫᱚ ᱟᱢᱮᱢ ᱦᱮᱡ ᱞᱮᱱᱠᱷᱟᱱ ᱪᱮᱫ ᱚᱥᱩᱵᱤᱫᱟ ᱵᱟᱝ ᱚᱥᱩᱵᱤᱫᱟᱜᱼᱟ ᱩᱱᱤ ᱜᱟᱹᱭ ᱫᱚ ᱡᱚᱢ ᱵᱟᱭ ᱡᱚᱢᱮᱫ ᱛᱟᱞᱮᱭᱟ ᱟᱫᱚ ᱧᱮᱞᱮ ᱢᱮ ᱧᱮᱞ ᱞᱟᱭ ᱠᱷᱟᱡ ᱮᱢ ᱵᱩᱡᱷᱟᱹᱣ ᱧᱟᱢᱟ ᱨᱟᱱ ᱠᱚ ᱮᱢᱟᱭᱟ ᱟᱫᱚ ᱚᱱᱟ ᱦᱚᱛᱮᱫ ᱛᱮᱧ ᱯᱷᱳᱱ ᱠᱮᱫᱟ

ᱟᱨ ᱪᱟᱸᱲᱛᱮ ᱦᱤᱡᱩᱜ ᱨᱮᱭᱟᱜ ᱮᱢ ᱪᱮᱥᱴᱟᱭᱟ ᱦᱳᱭ ᱴᱷᱤᱠ ᱟᱪᱷᱮ ᱫᱚᱦᱚᱭᱮᱰᱟ ᱧ ᱪᱟᱸᱲ ᱦᱤᱡᱩᱜ ᱮᱢ ᱪᱮᱥᱴᱟᱭᱟ